ᱢᱤᱫᱴᱮᱱ ᱯᱨᱚᱰᱟᱠᱴ ᱡᱟᱦᱟᱸ ᱫᱚ ᱛᱮᱦᱮᱧ ᱠᱷᱚᱱ ᱪᱷᱚ ᱪᱟᱸᱫᱳ ᱞᱟᱦᱟᱨᱮ ᱧᱟᱢ ᱠᱟᱫᱟ ᱛᱚ ᱥᱟᱹᱨᱤᱜᱮ ᱚᱱᱟ ᱯᱨᱚᱰᱟᱠᱴ ᱠᱷᱩᱵᱽ ᱵᱷᱟᱹᱜᱤ ᱜᱮᱭᱟ ᱟᱨ ᱚᱱᱟ ᱯᱨᱚᱰᱟᱠᱴ ᱟᱹᱰᱤ ᱢᱚᱡᱽ ᱪᱟᱞᱟᱜ ᱠᱟᱱᱟ ᱡᱟᱦᱟᱱᱟᱜ ᱥᱚᱢᱚᱥᱥᱟ ᱥᱮ ᱯᱞᱮᱱ ᱱᱤᱛ ᱫᱷᱟᱹᱨᱤᱡ ᱛᱮ ᱵᱟᱝ ᱧᱮᱞ ᱧᱟᱢᱚᱜ ᱠᱟᱱᱟ ᱚᱱᱟ ᱯᱨᱚᱰᱟᱠᱴ ᱦᱚᱛᱮ ᱛᱮ ᱤᱧᱟᱹᱜ ᱟᱭᱢᱟ ᱠᱟᱹᱢᱤ ᱤᱧ ᱥᱩᱵᱤᱫᱷᱟ ᱟᱠᱟᱱᱟ ᱥᱚᱢᱚᱭ ᱠᱚ ᱠᱚᱢ ᱞᱟᱜᱟᱜ ᱠᱟᱱ ᱛᱤᱧᱟ ᱟᱨ ᱠᱟᱹᱢᱤ ᱡᱟᱦᱟᱸ ᱦᱩᱭᱩᱜ ᱠᱟᱱᱟ ᱥᱟᱹᱨᱤᱜᱮ ᱟᱹᱰᱤ ᱢᱚᱡᱽ ᱟᱨ ᱟᱹᱰᱤ ᱨᱟᱹᱥᱠᱟᱹ ᱜᱤᱧ ᱵᱩᱡᱷᱟᱹᱣᱫᱟ ᱱᱚᱣᱟ ᱯᱨᱚᱰᱟᱠᱴ ᱦᱚᱛᱮ ᱛᱮ